ᱥᱮᱫᱟᱭ ᱫᱚ ᱪᱟ ᱱᱟᱥᱛᱟ ᱫᱚ ᱵᱟᱝ ᱛᱟᱦᱮᱸ ᱠᱟᱱ ᱛᱟᱵᱚᱱᱟ ᱥᱮᱫᱟᱭ ᱫᱚ ᱛᱟᱦᱮᱸ ᱠᱟᱱᱟ ᱫᱟᱜ ᱢᱟᱰᱤ ᱟᱨ ᱠᱟᱱᱛᱷᱟ ᱟᱲᱟᱜ ᱛᱤᱠᱤ ᱱᱮᱛᱟᱨ ᱫᱚ ᱱᱮᱛᱟᱨ ᱨᱮᱱ ᱵᱟᱵᱩ ᱢᱟᱹᱭ ᱵᱟᱵᱩ ᱛᱟᱠᱚ ᱫᱚ ᱪᱟ ᱱᱟᱥᱛᱟ ᱞᱟᱹᱜᱤᱫ ᱛᱮ ᱠᱤᱝᱵᱟ ᱵᱮᱱᱟᱣ ᱛᱮ ᱠᱚ ᱵᱩᱡᱽ ᱟᱠᱟᱫ ᱛᱟᱵᱚᱱᱟ ᱵᱟᱰᱟᱭᱟᱠᱚ ᱥᱮᱣ ᱱᱤᱢᱠᱤ ᱟᱨᱚ ᱟᱭᱢᱟ ᱟᱭᱢᱟ ᱟᱹᱰᱤᱜᱟᱱ ᱠᱚ ᱵᱮᱱᱟᱣᱟ ᱵᱤᱥᱠᱩᱴ ᱠᱚ ᱱᱮᱛᱟᱨ ᱫᱚ ᱤᱭᱩᱴᱩᱵ ᱠᱚᱨᱮ ᱯᱷᱮᱥᱵᱩᱠ ᱠᱚᱨᱮ ᱧᱮᱞ ᱧᱮᱞᱛᱮ ᱟᱭᱢᱟ ᱟᱭᱢᱟ ᱟᱹᱰᱤᱜᱟᱱ ᱵᱤᱵᱷᱤᱱᱱᱚ ᱨᱚᱠᱚᱢ ᱱᱟᱥᱛᱟ ᱠᱚ ᱵᱮᱱᱟᱣ ᱮᱫᱟ ᱱᱮᱛᱟᱨ ᱫᱚ ᱟᱵᱚ ᱥᱟᱶᱛᱟᱲ ᱦᱚᱸ ᱥᱤᱠᱟᱹᱣ ᱯᱟᱲᱦᱟᱣ ᱫᱚ ᱵᱟᱝ ᱦᱩᱭᱩᱜ ᱠᱟᱱᱟ ᱡᱚᱠᱷᱚᱱ ᱠᱷᱚᱱ ᱜᱮ ᱱᱤᱭᱟᱹ ᱢᱳᱵᱟᱭᱤᱞ ᱟᱵᱤᱥᱠᱟᱨᱟᱠᱟᱱᱟ ᱛᱚᱠᱷᱚᱱ ᱠᱷᱚᱱ ᱫᱚ ᱟᱵᱚ ᱟᱫᱤᱵᱟᱹᱥᱤ ᱥᱟᱶᱛᱟᱲ ᱦᱚᱯᱚᱱ ᱵᱟᱹᱵᱩ ᱢᱟᱹᱭ ᱵᱟᱹᱵᱩ ᱛᱟᱠᱚ ᱦᱚᱸ ᱟᱹᱰᱤ ᱟᱹᱰᱤ ᱜᱟᱱᱜᱮ ᱵᱮᱱᱟᱣ ᱫᱚᱠᱚ ᱥᱮᱬᱟᱣ ᱟᱠᱟᱫ ᱛᱟᱵᱚᱱᱟ